ᱟᱞᱮᱫᱚ ᱠᱟᱞᱤᱭᱟᱪᱚᱠ ᱥᱳᱡᱟᱯᱩᱨ ᱥᱮ ᱵᱤᱨ ᱥᱮᱸᱫᱽᱨᱟ ᱞᱮ ᱩᱰᱩᱠ ᱞᱮᱱᱟ ᱛᱳ ᱤᱧ ᱦᱚᱸ ᱵᱤᱨ ᱥᱮᱸᱫᱽᱨᱟ ᱚᱠᱛᱮ ᱤᱧᱦᱚᱸ ᱡᱚᱱᱛᱩ ᱥᱮᱸᱫᱽᱨᱟ ᱚᱠᱛᱮ ᱚᱠᱛᱮ ᱤᱧ ᱢᱚᱛᱚ ᱮᱠᱞᱟᱨᱤᱧ ᱛᱟᱦᱮᱸ ᱠᱟᱱᱟ ᱩᱱ ᱥᱚᱢᱚᱭ ᱢᱤᱫᱴᱮᱱ ᱟᱪᱠᱟ ᱜᱮ ᱢᱤᱫᱴᱮᱱ ᱥᱩᱠᱨᱤ ᱫᱟᱹᱲ ᱩᱰᱩᱠ ᱮᱱᱟᱭ ᱟᱨ ᱩᱱᱤ ᱥᱩᱠᱨᱤ ᱧᱮᱞᱛᱮ ᱤᱧᱦᱚᱸ ᱟᱹᱰᱤ ᱵᱚᱛᱚᱨ ᱟᱨ ᱮᱥᱠᱟᱨ ᱤᱧ ᱵᱩᱡᱷᱟᱹᱣ ᱠᱮᱫᱟ ᱡᱮ ᱠᱟᱨᱚᱱ ᱩᱱᱤ ᱫᱚ ᱟᱹᱰᱤ ᱞᱟᱹᱴᱩᱜᱮ ᱛᱟᱦᱮᱸ ᱠᱟᱱᱟ ᱞᱟᱹᱴᱩᱭ ᱛᱟᱦᱮᱸ ᱠᱟᱱ ᱚᱠᱛᱮ ᱜᱮ ᱤᱧᱫᱚ ᱵᱚᱛᱚᱨ ᱛᱮ ᱤᱧ ᱦᱚᱸ ᱚᱸᱰᱮ ᱠᱷᱚᱡ ᱤᱧ ᱫᱟᱹᱲ ᱯᱷᱟᱨᱟᱠᱮᱱᱟ ᱟᱨ ᱩᱱᱤᱭᱟᱜ ᱨᱩᱯ ᱫᱚ ᱟᱹᱰᱤ ᱦᱮᱸᱫᱮ ᱟᱹᱰᱤ ᱵᱚᱛᱚᱨᱟᱱ ᱜᱮ ᱛᱟᱦᱮᱸ ᱠᱟᱱᱟ ᱵᱚᱛᱚᱨᱟᱱ ᱜᱮ ᱛᱟᱦᱮᱸ ᱠᱟᱱ ᱚᱠᱛᱚ ᱜᱮ ᱩᱱᱤᱭᱟᱜ ᱰᱟᱴᱟ ᱦᱚᱸ ᱟᱹᱰᱤ ᱞᱟᱹᱴᱩ ᱞᱟᱹᱴᱩ ᱛᱟᱦᱮᱸ ᱠᱟᱱ ᱛᱟᱭᱟ ᱛᱳ ᱤᱧ ᱫᱚᱧ ᱢᱮᱱᱟ ᱡᱚᱛᱚ ᱦᱚᱲ ᱜᱮ ᱥᱩᱠᱨᱤ ᱠᱚᱠᱚ ᱟᱹᱥᱩᱞᱮᱫ ᱠᱚᱣᱟ ᱡᱟᱛᱮ ᱟᱵᱚ ᱟᱹᱰᱤ ᱱᱟᱦᱟᱪᱟᱨ ᱠᱟᱛᱮᱫ ᱟᱵᱚ ᱵᱟᱵᱚ ᱩᱱᱠᱩ ᱵᱟᱵᱚ ᱜᱚᱡ ᱠᱚ ᱠᱟᱨᱚᱱ ᱥᱩᱠᱨᱤ ᱫᱚ ᱡᱚᱛᱚ ᱦᱚᱲ ᱨᱮᱱ ᱠᱟᱱ ᱜᱮᱭᱟ ᱠᱚ ᱟᱨ ᱡᱚᱛᱚ ᱦᱚᱲ ᱨᱮᱱ ᱜᱮ ᱢᱮᱱᱟᱜ ᱠᱚᱛᱟᱵᱚᱱᱟ ᱛᱳ ᱚᱱᱟᱛᱤᱧ ᱢᱮᱱᱟ ᱟᱵᱚ ᱥᱟᱱᱛᱟᱲ ᱥᱚᱢᱟᱡᱽ ᱨᱮᱱ ᱦᱚᱲ ᱩᱱᱠᱩ ᱥᱩᱠᱨᱤ ᱫᱚ ᱵᱟᱵᱚ ᱜᱚᱡ ᱠᱚᱣᱟ ᱥᱮ ᱢᱚᱡᱽ ᱛᱮ ᱩᱱᱠᱩ ᱛᱟᱦᱮᱱ ᱡᱟᱭᱜᱟ ᱟᱥᱨᱚᱭ ᱵᱚᱱ ᱧᱟᱢ ᱟᱠᱚᱣᱟ ᱥᱮ ᱚᱱᱟ ᱵᱤᱨ ᱠᱷᱚᱱ ᱫᱚ ᱟᱵᱚ ᱫᱚ ᱵᱟᱵᱚ ᱞᱟᱜᱟ ᱩᱰᱩᱠ ᱠᱚᱣᱟ ᱥᱮ ᱟᱵᱚᱣᱟᱜ ᱩᱱᱠᱩ ᱞᱟᱜᱟ ᱨᱮᱭᱟᱜ ᱩᱪᱤᱛ ᱫᱚ ᱵᱟᱝ ᱛᱟᱦᱮᱸ ᱠᱟᱱ ᱛᱟᱵᱳᱱᱟ ᱥᱮ ᱜᱚᱡ ᱨᱮᱭᱟᱜ ᱩᱪᱤᱛ ᱦᱚᱸ ᱵᱟᱝ ᱛᱟᱦᱮᱸ ᱠᱟᱱ ᱛᱟᱵᱚᱱᱟ ᱥᱮ ᱵᱟᱹᱱᱩᱜ ᱛᱟᱵᱳᱱᱟ ᱵᱤᱨ ᱨᱮᱱ ᱡᱚᱱᱛᱩ ᱡᱟᱱᱣᱟᱨ ᱫᱚ ᱩᱱᱠᱩ ᱫᱚ ᱡᱟᱦᱟᱸ ᱢᱟᱱ ᱛᱟᱦᱟᱸ ᱜᱮᱠᱚ ᱛᱟᱦᱮᱱᱟ ᱛᱳ ᱩᱱᱠᱩ ᱫᱚ ᱢᱚᱡᱽ ᱛᱮᱵᱚ ᱛᱟᱦᱮᱸ ᱦᱚᱪᱚ ᱟᱠᱚᱣᱟ